ᱟᱹᱞᱤᱧ ᱫᱚ ᱡᱤᱱᱥ ᱥᱮ ᱡᱤᱱᱥ ᱯᱮᱱᱴ ᱥᱟᱨᱴ ᱟᱹᱰᱤ ᱞᱤᱧ ᱠᱩᱥᱤᱭᱟᱜᱼᱟ ᱪᱤᱠᱟᱹ ᱥᱮ ᱡᱤᱱᱥ ᱫᱚ ᱟᱵᱚ ᱨᱟᱯ ᱮᱱᱰ ᱴᱟᱯᱤ ᱵᱚᱱ ᱤᱭᱩᱡᱽ ᱫᱟᱲᱮᱭᱟᱜᱼᱟ ᱚᱱᱟ ᱯᱷᱮᱥᱚᱱ ᱞᱟᱹᱜᱤᱫ ᱫᱚ ᱵᱚᱱ ᱤᱭᱩᱡᱽ ᱫᱟᱲᱮᱭᱟᱜᱼᱟ ᱟᱨ ᱵᱟᱠᱷᱟᱱ ᱚᱱᱟ ᱡᱟᱦᱟᱸ ᱜᱮ ᱯᱷᱮᱠᱴᱨᱤ ᱵᱩᱨᱩ ᱚᱱᱟ ᱠᱚᱨᱮ ᱵᱚᱱ ᱠᱟᱹᱢᱤ ᱠᱟᱱᱟ ᱚᱱᱟ ᱞᱟᱹᱜᱤᱫ ᱦᱚᱸ ᱡᱤᱱᱥ ᱫᱚ ᱟᱹᱰᱤ ᱱᱟᱯᱟᱭ ᱜᱮᱭᱟ ᱪᱮᱫᱟᱜ ᱥᱮ ᱚᱱᱟ ᱦᱤᱴ ᱡᱟᱭᱜᱟ ᱠᱚᱨᱮ ᱦᱚᱸ ᱠᱟᱹᱢᱤ ᱡᱚᱦᱚᱜ ᱫᱚ ᱦᱤᱴ ᱡᱟᱭᱜᱟ ᱠᱚᱨᱮ ᱱᱚᱣᱟ ᱫᱚ ᱟᱹᱰᱤ ᱟᱹᱰᱤᱜᱮ ᱠᱟᱹᱢᱤ ᱮᱢᱟᱭ ᱪᱤᱠᱟᱹ ᱥᱮ ᱱᱚᱣᱟ ᱫᱚ ᱤᱭᱟᱹ ᱤᱭᱟᱹ ᱠᱚᱴᱚᱱ ᱨᱮᱱᱟᱜ ᱠᱟᱱᱟ ᱢᱟᱱᱮ ᱥᱩᱛᱟᱹᱢ ᱨᱮᱱᱟᱜ ᱠᱟᱱᱟ ᱚᱱᱟ ᱥᱮ ᱦᱤᱴ ᱦᱚᱸ ᱠᱚᱢ ᱫᱷᱟᱨᱟ ᱵᱩᱡᱷᱟᱹᱜᱼᱟ ᱞᱚᱞᱚ ᱦᱚᱸ ᱚᱸᱰᱮ ᱫᱚ ᱞᱚᱞᱚ ᱡᱟᱭᱜᱟ ᱨᱮᱫᱚ ᱠᱚᱢ ᱵᱩᱡᱷᱟᱹᱜᱼᱟ ᱟᱨ ᱫᱚᱥᱟᱨ ᱠᱟᱛᱷᱟ ᱱᱚᱣᱟ ᱫᱚ ᱟᱹᱰᱤ ᱠᱮᱴᱮᱡ ᱜᱮᱭᱟ ᱟᱨ ᱞᱟᱜᱮ ᱪᱮᱫ ᱛᱮᱦᱚᱸ ᱚᱱᱠᱟ ᱫᱚ ᱵᱟᱭ ᱚᱡᱽ ᱜᱚᱫᱚᱜᱼᱟ ᱟᱨ ᱟᱹᱰᱤ ᱫᱤᱱ ᱜᱮᱵᱚᱱ ᱦᱚᱨᱚᱜ ᱫᱟᱲᱮᱭᱟᱜᱼᱟ ᱱᱚᱣᱟ ᱫᱚ ᱢᱚᱛᱚ ᱢᱤᱫᱴᱟᱝ ᱯᱮᱱᱴ ᱜᱮ ᱵᱟᱝ ᱨᱮᱦᱚᱸᱛᱚ ᱥᱮᱨᱢᱟ ᱠᱷᱚᱡ ᱵᱟᱨ ᱯᱮ ᱥᱮᱨᱢᱟ ᱵᱚᱱ ᱦᱚᱨᱚᱜ ᱫᱟᱲᱮᱭᱟᱜᱼᱟ ᱟᱨ ᱡᱤᱱᱤᱥ ᱫᱚ ᱟᱹᱞᱤᱧ ᱜᱤᱫᱟᱹᱨ ᱠᱷᱚᱱ ᱜᱤᱞᱤᱧ ᱠᱩᱥᱤᱭᱟᱜᱼᱟ ᱡᱮ ᱟᱹᱰᱤ ᱱᱟᱯᱟᱭ ᱱᱚᱣᱟ ᱦᱚᱨᱚᱜ ᱠᱟᱛᱮᱫ ᱟᱹᱰᱤ ᱱᱟᱯᱟᱭ ᱵᱩᱡᱷᱟᱹᱜᱼᱟ ᱟᱹᱰᱤ ᱟᱨᱟᱢ ᱜᱮᱞᱤᱧ ᱵᱩᱡᱷᱟᱹᱣᱟ ᱱᱚᱣᱟ ᱦᱚᱨᱚᱜ ᱠᱟᱛᱮᱫ